ᱛᱮᱦᱤᱧ ᱫᱚ ᱵᱟᱜᱟᱱ ᱵᱮᱱᱟᱣ ᱞᱟᱹᱜᱤᱫ ᱯᱳᱱ ᱫᱤᱱ ᱴᱟᱭᱤᱢᱤᱧ ᱦᱟᱛᱟᱣ ᱞᱮᱫᱟ ᱪᱮᱫᱟᱜ ᱥᱮ ᱚᱱᱟ ᱫᱚ ᱢᱟᱫ ᱠᱚ ᱢᱟᱜᱽ ᱠᱟᱛᱮᱜ ᱯᱟᱲᱟᱜ ᱦᱩᱭᱩᱜᱼᱟ ᱠᱷᱩᱱᱴᱤ ᱠᱚ ᱵᱤᱫ ᱠᱟᱛᱮᱜ ᱛᱟᱨᱯᱚᱨᱮ ᱚᱱᱟ ᱠᱚᱨᱮᱜ ᱵᱟᱛᱟ ᱮᱥᱮᱫ ᱦᱩᱭᱩᱜᱼᱟ ᱛᱟᱨᱯᱚᱨᱮ ᱱᱮᱴ ᱞᱟᱜᱟᱣ ᱦᱩᱭᱩᱜᱼᱟ ᱟᱨ ᱵᱟᱝᱠᱷᱟᱱ ᱰᱟᱝᱨᱟ ᱠᱚ ᱢᱮᱨᱚᱢ ᱠᱚᱠᱚ ᱵᱚᱞᱚᱜᱼᱟ ᱚᱱᱟᱛᱤᱧ ᱮᱥᱮᱫ ᱞᱟᱦᱟ ᱠᱮᱫᱟ ᱮᱥᱮᱫ ᱠᱟᱛᱮᱜ ᱛᱷᱚᱲᱟ ᱜᱩᱨᱤᱡ ᱠᱚ ᱞᱟᱜᱟᱣ ᱠᱟᱛᱮᱜ ᱯᱩᱭ ᱦᱩᱭᱩᱜᱼᱟ ᱯᱩ ᱠᱟᱛᱮᱜ ᱢᱟᱱᱮ ᱮᱱᱦᱤᱞᱳᱜ ᱦᱚᱢ ᱨᱚᱦᱚᱭ ᱫᱟᱲᱮᱭᱟᱜᱼᱟ ᱥᱮ ᱯᱚᱨᱮᱨ ᱫᱤᱱ ᱦᱚᱢ ᱨᱚᱦᱚᱭ ᱫᱟᱲᱮᱭᱟᱜᱼᱟ ᱚᱱᱠᱟ ᱠᱟᱛᱮᱜ ᱤᱧ ᱫᱚ ᱵᱟᱜᱟᱱ ᱤᱧ ᱵᱮᱱᱟᱣ ᱞᱮᱫᱟ